ᱦᱮᱸ ᱠᱟᱱᱟ ᱦᱮᱸ ᱢᱮᱱᱟᱜᱼᱟ ᱱᱚᱰᱮ ᱨᱟᱱ ᱠᱚᱦᱚᱸ ᱧᱟᱢᱚᱜ ᱠᱟᱱ ᱜᱮᱭᱟ ᱟᱨ ᱡᱟᱦᱟᱸᱭ ᱠᱚ ᱧᱟᱢ ᱟᱠᱟᱫ ᱠᱚᱣᱟ ᱩᱱᱠᱩ ᱫᱚ ᱱᱟᱜᱠᱷᱟᱱ ᱡᱚᱛᱚ ᱠᱚᱜᱮ ᱦᱳᱥᱯᱤᱴᱟᱞ ᱛᱮ ᱟᱹᱜᱩ ᱠᱚᱯᱮ ᱠᱟᱹᱢᱤ ᱢᱮᱱ ᱛᱮᱫᱚ ᱡᱟᱦᱟᱸ ᱚᱲᱟᱜ ᱥᱩᱨ ᱥᱩᱯᱩᱨ ᱠᱚᱨᱮ ᱱᱟᱦᱟᱜ ᱡᱟᱦᱟᱸ ᱞᱟᱴᱟ ᱠᱚ ᱦᱮᱱᱟᱜᱼᱟ ᱚᱱᱟ ᱠᱚ ᱢᱟᱜᱽ ᱥᱟᱯᱷᱟ ᱞᱟᱹᱠᱛᱤᱜ ᱠᱟᱱᱟ ᱟᱨ ᱯᱩᱠᱷᱩᱨᱤ ᱠᱚᱨᱮ ᱵᱟᱝ ᱠᱟᱹᱴᱤᱡ ᱠᱟᱹᱴᱤᱡ ᱡᱟᱦᱟᱸ ᱱᱟᱞᱟ ᱠᱚᱨᱮ ᱫᱟᱜ ᱠᱚ ᱛᱚᱷᱟᱣ ᱛᱟᱦᱮᱱ ᱠᱟᱱᱟ ᱚᱱᱟ ᱠᱚ ᱯᱩᱨᱤᱥᱠᱟᱨ ᱦᱩᱭᱩᱜᱼᱟ ᱮᱰᱮ ᱠᱷᱟᱱ ᱜᱮ ᱵᱟᱝ ᱦᱩᱭᱩᱜᱼᱟ ᱦᱮᱸ ᱢᱮᱱᱟᱜᱼᱟ ᱚᱰᱮᱱ ᱠᱚ ᱡᱟᱦᱟᱸᱭ ᱦᱚᱲ ᱠᱚ ᱢᱮᱱᱟᱜ ᱠᱚ ᱩᱱᱠᱩ ᱥᱟᱞᱟᱜ ᱡᱳᱜᱟ ᱡᱳᱜ ᱞᱮᱠᱷᱟᱱ ᱜᱮ ᱧᱟᱢᱚᱜᱼᱟ ᱦᱳᱭ ᱴᱷᱤᱠ ᱜᱮᱭᱟ